ᱟᱹᱰᱤ ᱫᱤᱱ ᱟᱞᱮ ᱴᱚᱞᱟ ᱨᱮᱱ ᱦᱚᱲ ᱥᱟᱶ ᱦᱟᱹᱠᱩ ᱜᱚᱡ ᱤᱧ ᱪᱟᱞᱟᱣ ᱞᱮᱱᱟ ᱩᱱᱠᱚ ᱤᱫᱤ ᱞᱤᱫᱤᱧᱟ ᱠᱟᱹᱴᱤᱡ ᱜᱮᱧ ᱛᱟᱦᱮᱸ ᱞᱮᱱᱟ ᱛᱚᱠᱷᱚᱱ ᱠᱚ ᱢᱤᱛᱟᱹᱧ ᱠᱟᱱᱟ ᱫᱮᱞᱟᱭᱟ ᱵᱟᱹᱵᱩ ᱛᱷᱚᱲᱟ ᱜᱚᱲᱚ ᱟᱞᱮ ᱢᱮ ᱚᱱᱟ ᱛᱮᱧ ᱪᱟᱞᱟᱣ ᱞᱮᱱᱟ ᱤᱧ ᱦᱚᱸ ᱴᱚᱝᱠᱚᱴ ᱴᱯᱝᱠᱚᱨ ᱥᱟᱵ ᱠᱩᱡ ᱡᱟᱜᱮ ᱛᱷᱟᱨᱤ ᱠᱚ ᱠᱚ ᱥᱟᱵ ᱵᱟᱲᱟ ᱚᱪᱚ ᱟᱠᱟᱫᱤ ᱛᱟᱦᱮᱜᱼᱟ ᱚᱚᱱᱠᱟ ᱛᱮᱠᱚ ᱜᱚᱲ ᱜᱚᱲᱚᱹᱧ ᱪᱟᱞᱟᱣ ᱞᱮᱱᱟ ᱩᱱᱠᱩ ᱥᱟᱶᱛᱮ ᱛᱚᱠᱷᱚᱱ ᱦᱚᱭ ᱫᱟᱜ ᱫᱤᱱ ᱦᱟᱹᱠᱩ ᱜᱚᱡ ᱞᱮ ᱪᱟᱞᱟᱣ ᱟᱠᱟᱱᱟ ᱦᱟᱹᱠᱩ ᱜᱚᱡ ᱥᱳᱢᱳᱭ ᱛᱚᱠᱷᱚᱱ ᱦᱚᱭ ᱫᱟᱜ ᱡᱮᱡ ᱮᱱᱟ ᱦᱟᱹᱠᱩ ᱞᱮ ᱜᱚᱡ ᱟᱨᱮᱡ ᱟᱨᱮᱡ ᱛᱮᱜᱮ ᱦᱚᱭ ᱫᱟᱜ ᱦᱮᱡ ᱮᱱᱟ ᱦᱮᱡ ᱠᱟᱛᱮ ᱤᱧ ᱢᱟᱹᱧ ᱞᱚᱦᱚᱫ ᱪᱟᱵᱟᱭᱮᱱ ᱞᱚᱦᱚᱫ ᱛᱮᱧ ᱛᱷᱟᱨ ᱴᱷᱟᱨᱟᱣ ᱮᱱᱟ ᱛᱷᱟᱨ ᱛᱷᱟᱨ ᱛᱷᱟᱨᱟᱣ ᱠᱟᱛᱮ ᱨᱮᱭᱟᱲ ᱨᱟᱵᱟᱝ ᱠᱮᱫᱮᱧᱟᱹ ᱚᱲᱟᱜ ᱨᱮ ᱩᱭᱩ ᱯᱚᱴᱚᱢ ᱠᱟᱛᱮ ᱫᱚᱦᱚ ᱠᱮᱫᱮᱧᱟᱹ ᱮᱱ ᱨᱮᱦᱚᱸ ᱢᱚᱡᱽ ᱵᱟᱹᱧ ᱵᱩᱡᱷᱟᱹᱣᱟ ᱜᱚᱴᱟ ᱜᱟᱥᱯᱟᱛᱟᱞ ᱠᱚ ᱤᱫᱤ ᱟ ᱜᱩ ᱠᱮᱫᱤᱧᱟ ᱤᱫᱤ ᱟ ᱜᱩ ᱠᱟᱛᱮ ᱨᱟᱱ ᱮᱢ ᱟᱫᱮᱧᱟᱹ ᱚᱲᱟᱜ ᱨᱮ ᱤᱫᱤ ᱟ ᱜᱩ ᱠᱮᱫᱮᱧᱟᱹ ᱤᱫᱤ ᱟᱹᱜᱩ ᱠᱟᱛᱮ ᱟᱫᱚᱹᱧ ᱨᱟᱱ ᱤᱧ ᱡᱚᱢ ᱵᱟᱲᱟ ᱠᱮᱫ ᱠᱷᱟᱡ ᱤᱧᱫᱚᱹᱧ ᱱᱟᱯᱟᱭ ᱮᱱᱟ ᱱᱟᱯᱟᱭ ᱠᱟᱛᱮ ᱫᱚ ᱮᱠᱷᱚᱱᱳ ᱚᱱᱟ ᱠᱟᱹᱴᱤᱡ ᱨᱮᱱᱟᱜ ᱤᱧ ᱫᱤᱥᱟᱹᱭ ᱛᱮᱧ ᱜᱮᱭᱟ ᱮᱠᱷᱳᱱᱚᱹᱧ ᱵᱚᱛᱚᱨ ᱜᱮᱧ ᱵᱩᱡᱷᱟᱣᱟ ᱚᱱᱟ ᱫᱤᱱ ᱫᱚ ᱚᱱᱠᱟᱧ ᱫᱤᱥᱟᱹ ᱞᱮᱠᱷᱟᱡ